ᱟᱞᱮ ᱴᱚᱴᱷᱟ ᱨᱮᱫᱚ ᱱᱚᱝᱠᱟᱱ ᱥᱮᱠᱴᱚᱨ ᱫᱚ ᱵᱟᱹᱱᱩᱜᱼᱟ ᱟᱞᱮ ᱫᱚ ᱪᱟᱥ ᱠᱟᱛᱮᱫ ᱞᱮ ᱡᱚᱢᱟ ᱪᱮᱫᱟᱜ ᱟᱞᱮ ᱥᱮᱫ ᱫᱚ ᱥᱮᱠᱴᱚᱨ ᱵᱟᱹᱱᱩᱜᱼᱟ ᱠᱤᱪᱷᱩ ᱠᱤᱪᱷᱩ ᱦᱚᱲ ᱫᱚ ᱪᱟᱥ ᱠᱟᱢᱤ ᱠᱟᱛᱮᱫ ᱥᱮ ᱞᱮᱵᱟᱨ ᱠᱷᱟᱴᱟᱣ ᱠᱟᱛᱮᱫ ᱥᱮ ᱥᱤᱢ ᱥᱤᱢ ᱥᱩᱠᱨᱤ ᱠᱚ ᱪᱟᱥᱼᱵᱟᱥ ᱠᱟᱛᱮᱫ ᱛᱟᱨ ᱟᱨ ᱵᱟᱝᱠᱷᱟᱱ ᱢᱮᱨᱚᱢ ᱠᱚ ᱥᱩᱠᱨᱤ ᱠᱚ ᱪᱟᱥ ᱠᱟᱛᱮᱫ ᱚᱱᱠᱟ ᱛᱮᱦᱚᱸ ᱠᱚ ᱚᱱᱠᱟ ᱚᱱᱠᱟ ᱛᱮᱦᱚᱸ ᱠᱚ ᱡᱤᱭᱚᱱ ᱠᱚ ᱠᱷᱟᱰᱟᱣ ᱜᱮᱭᱟ ᱢᱤᱫ ᱵᱤᱛᱟᱹ ᱞᱟᱡ ᱞᱟᱹᱜᱤᱫ ᱟᱞᱮ ᱥᱮᱫ ᱫᱚ ᱥᱮᱠᱴᱟᱨ ᱵᱟᱱᱩᱜᱼᱟ ᱟᱨᱚ ᱠᱤᱪᱷᱩ ᱜᱟᱱ ᱠᱚᱫᱚ ᱥᱚᱨᱠᱟᱨᱤ ᱪᱟᱠᱨᱤᱭᱟᱠᱚ ᱩᱱᱠᱩ ᱫᱚ ᱵᱟᱡᱟᱨ ᱨᱮᱠᱚ ᱛᱟᱦᱮᱱᱟ ᱩᱱᱠᱩ ᱫᱚ ᱱᱟᱯᱟᱭ ᱛᱮᱠᱚ ᱛᱟᱦᱮᱱᱟ ᱢᱮᱱᱠᱷᱟᱱ ᱟᱞᱮ ᱫᱚ ᱪᱟᱥᱼᱵᱟᱥ ᱠᱟᱛᱮᱫ ᱜᱮᱞᱮ ᱟᱨᱡᱟᱣᱟ ᱪᱮᱫᱟᱜ ᱥᱮ ᱟᱞᱮ ᱫᱚ ᱨᱮᱸᱜᱮᱡ ᱦᱚᱲ ᱟᱞᱮ ᱥᱮᱫ ᱫᱚ ᱥᱮᱠᱴᱚᱨ ᱵᱟᱹᱱᱩᱜᱼᱟ ᱚᱱᱟᱛᱮ ᱟᱞᱮ ᱫᱚ ᱱᱚᱝᱠᱟ ᱠᱟᱛᱮᱫ ᱜᱮᱞᱮ ᱡᱚᱢᱟ